ᱦᱮᱞᱳ ᱦᱮᱸ ᱟᱪᱪᱷᱟ ᱢᱟᱥᱮ ᱢᱟᱺᱡᱷᱤ ᱵᱟᱵᱟ ᱱᱚᱛᱳᱜ ᱚᱠᱟ ᱥᱮᱫᱨᱮ ᱦᱮᱸ ᱦᱮᱸ ᱟᱨ ᱟᱪᱪᱷᱟ ᱟᱫᱚ ᱚᱱᱟ ᱠᱟᱹᱢᱤ ᱜᱮ ᱚᱱᱠᱟᱱ ᱱᱤᱛᱚᱜ ᱦᱚᱸ ᱵᱟᱹᱭᱥᱟᱹᱠᱷ ᱵᱟᱹᱨᱰᱩ ᱞᱮᱠᱟ ᱦᱟᱱᱛᱮ ᱱᱟᱛᱮ ᱜᱩᱨᱞᱟᱹ ᱜᱩᱨᱞᱤ ᱟᱵᱚ ᱢᱮᱱᱟᱜ ᱵᱚᱱ ᱜᱮᱭᱟ ᱪᱤᱠᱟᱹᱭᱟᱢ ᱡᱟᱹᱛᱤ ᱟᱫᱚ ᱢᱟᱺᱡᱷᱤ ᱵᱟᱵᱟ ᱟᱫᱚ ᱚᱱᱠᱟ ᱢᱟ ᱤᱭᱟᱹ ᱛᱮᱜᱮ ᱠᱟᱹᱡ ᱵᱟᱰᱟᱭ ᱥᱟᱱᱟ ᱠᱟᱱ ᱛᱟᱦᱮᱱᱚᱜ ᱦᱮᱸ ᱱᱤᱛ ᱢᱟ ᱱᱟᱦᱟᱸᱜ ᱡᱟᱦᱟᱸ ᱞᱮᱠᱟ ᱧᱮᱞᱚᱜ ᱠᱟᱱᱟ ᱵᱚᱱ ᱟᱵᱚ ᱨᱮᱱ ᱜᱤᱫᱟᱹᱨ ᱯᱤᱫᱟᱹᱨ ᱠᱷᱚᱱ ᱮᱦᱚᱵ ᱠᱟᱛᱮᱫ ᱡᱩᱣᱟᱹᱱ ᱠᱚᱨᱮ ᱠᱷᱚᱱ ᱦᱟᱲᱟᱢ ᱧᱮᱞ ᱞᱮᱠᱷᱟᱱ ᱦᱳᱭ ᱟᱵᱚ ᱥᱮᱫᱟᱭ ᱢᱟᱥᱮ ᱟᱯᱮ ᱵᱤᱫᱟᱹᱞ ᱠᱷᱚᱱ ᱥᱮ ᱟᱯᱮ ᱵᱟᱵᱟ ᱜᱚᱲᱚᱢᱵᱟ ᱦᱟᱲᱟᱢᱵᱟ ᱵᱤᱫᱟᱹᱞ ᱠᱷᱚᱱ ᱫᱚ ᱟᱵᱚᱣᱟᱜ ᱚᱠᱟ ᱞᱮᱠᱟ ᱛᱟᱦᱮᱸ ᱛᱟᱦᱮᱸ ᱚᱠᱟ ᱞᱮᱠᱟ ᱦᱚᱨᱚᱜ ᱵᱟᱸᱫᱮ ᱠᱚᱛᱟᱵᱚᱱ ᱛᱟᱦᱮᱸ ᱠᱟᱱᱟ ᱦᱳᱭ ᱦᱳᱭ ᱦᱳᱭ ᱚᱱᱤ ᱦᱚᱸ ᱚᱱᱠᱟ ᱦᱚᱸ ᱦᱚᱸ ᱚᱱᱟ ᱠᱚᱦᱚᱸ ᱵᱟᱲᱟᱭ ᱥᱟᱱᱟ ᱠᱟᱱᱟ ᱦᱳᱭ ᱟᱪᱪᱷᱟ ᱦᱳᱭ ᱦᱳᱭ ᱦᱮᱸ ᱦᱮᱸ ᱟᱪᱪᱷᱟ ᱦᱮᱸᱻ ᱦᱮᱸ ᱦᱮᱸ ᱦᱮᱸ ᱦᱮᱸ ᱟᱪᱪᱷᱟ ᱛᱟᱦᱚᱞᱮ ᱱᱟᱥᱮᱱᱟᱜ ᱟᱨ ᱢᱤᱫᱴᱟᱱ ᱛᱟᱞᱟᱨᱮ ᱠᱩᱠᱞᱤᱧ ᱫᱚᱦᱚᱭᱟ ᱡᱟᱦᱟᱸ ᱞᱮᱠᱟ ᱱᱤᱛᱚᱜ ᱟᱵᱚᱨᱮᱱ ᱦᱟᱸᱜ ᱵᱟᱹᱦᱩ ᱠᱩᱲᱤ ᱠᱚ ᱱᱤᱛᱚᱜ ᱵᱟᱹᱦᱩ ᱠᱩᱲᱤ ᱠᱚ ᱡᱟᱹᱥᱛᱤ ᱧᱮᱞᱚᱜ ᱠᱟᱱᱟ ᱩᱱᱠᱩᱣᱟᱜ ᱦᱚᱨᱚᱜ ᱵᱟᱸᱫᱮ ᱠᱚᱨᱮᱫ ᱡᱮᱢᱚᱱ ᱡᱟᱦᱟᱸᱭ ᱵᱟᱹᱦᱩ ᱠᱩᱲᱤ ᱱᱟᱦᱟᱸᱜ ᱱᱟᱣᱟ ᱵᱟᱹᱦᱩ ᱠᱩᱲᱤ ᱫᱚ ᱵᱟᱝ ᱢᱟᱨᱮᱱ ᱵᱟᱹᱦᱩ ᱠᱩᱲᱤ ᱫᱚ ᱦᱟᱸᱜ ᱡᱟᱹᱥᱛᱤ ᱱᱤᱛᱚᱜ ᱢᱮᱲᱦᱮᱫ ᱥᱟᱠᱚᱢ ᱥᱟᱶ ᱥᱟᱶᱛᱮ ᱢᱮᱲᱦᱮᱫ ᱥᱟᱠᱚᱢ ᱫᱚ ᱦᱟᱸᱜ ᱛᱟᱦᱮᱸ ᱠᱟᱱ ᱜᱮᱭᱟ ᱯᱟᱞᱮᱱ ᱥᱮᱫᱟᱭ ᱦᱚᱸ ᱥᱮᱫᱟᱭ ᱠᱷᱚᱱᱜᱮ ᱦᱟᱸᱜ ᱦᱟᱯᱲᱟᱢ ᱟᱫᱚ ᱱᱤᱛᱚᱜ ᱟᱨᱚ ᱚᱸᱰᱮ ᱱᱟᱣᱟ ᱡᱤᱱᱤᱥ ᱧᱮᱞᱚᱜ ᱠᱟᱱᱟ ᱡᱮᱢᱚᱱ ᱢᱚᱝᱜᱚᱞ ᱥᱩᱛᱨᱚ ᱡᱟᱦᱟᱱᱟᱜ ᱪᱷᱟᱹᱛᱤᱠ ᱫᱚᱠᱚ ᱢᱮᱛᱟᱜ ᱠᱟᱱᱟ ᱟᱫᱚ ᱟᱵᱚ ᱪᱮᱫ ᱞᱮᱠᱟ ᱟᱵᱚ ᱠᱚᱨᱤᱱ ᱵᱟᱹᱦᱩ ᱠᱚ ᱱᱚᱝᱠᱟ ᱠᱚ ᱵᱮᱵᱚᱦᱟᱨ ᱮᱫᱟ ᱟᱫᱚ ᱱᱚᱣᱟ ᱠᱚᱫᱚ ᱛᱤᱱᱟᱹᱜ ᱡᱚᱛᱷᱟᱛᱚᱜ ᱠᱟᱱᱟ ᱦᱮᱸ ᱦᱮᱸ ᱦᱮᱸ ᱦᱮᱸ ᱦᱳᱭ ᱡᱟᱦᱟᱸ ᱞᱮᱠᱟ ᱦᱟᱸᱜ ᱱᱚᱜᱼᱚᱭ ᱧᱮᱞ ᱵᱟᱲᱟᱜᱼᱟ ᱟᱵᱚ ᱠᱚᱫᱚ ᱥᱟᱱᱛᱟᱲ ᱠᱚᱫᱚ ᱵᱟᱯᱞᱟ ᱠᱚᱨᱮ ᱥᱤᱸᱝᱨᱟᱹᱫᱟᱱ ᱚᱠᱛᱚ ᱫᱚ ᱦᱟᱸᱜ ᱵᱟᱹᱦᱩ ᱠᱩᱲᱤ ᱠᱚᱫᱚ ᱥᱟᱠᱚᱢ ᱜᱮ ᱱᱟᱦᱟᱸᱜ ᱵᱚᱱ ᱦᱚᱨᱚᱜᱮᱫ ᱠᱚᱣᱟ ᱢᱚᱝᱜᱚᱞ ᱥᱩᱛᱨᱚ ᱫᱚ ᱱᱟᱦᱟᱸᱜ ᱵᱟᱝᱼᱟ ᱟᱫᱚ ᱱᱚᱜᱼᱚ ᱱᱚᱝᱠᱟ ᱠᱚ ᱮᱠᱞᱟ ᱮᱠᱞᱟ ᱠᱚ ᱵᱟᱯᱞᱟᱜ ᱠᱟᱱᱟ ᱥᱮ ᱪᱮᱫ ᱞᱮᱠᱟ ᱠᱟᱛᱮᱫ ᱚᱱᱟ ᱡᱤᱱᱤᱥ ᱴᱟᱜ ᱢᱚᱝᱜᱚᱞ ᱥᱩᱛᱨᱚ ᱧᱩᱛᱩᱢᱟᱱ ᱡᱤᱱᱤᱥ ᱫᱚᱠᱚ ᱵᱮᱵᱷᱟᱨᱮᱫᱼᱟ ᱮᱱᱠᱷᱟᱱ ᱚᱱᱟ ᱪᱷᱟᱹᱛᱤᱠ ᱠᱚᱫᱚ ᱯᱟᱞᱮᱱ ᱩᱱᱠᱩᱣᱟᱜ ᱦᱚᱸ ᱵᱟᱹᱱᱩᱜᱼᱟ ᱦᱮᱸ ᱱᱩᱠᱩ ᱠᱷᱚᱱ ᱵᱷᱮᱜᱟᱨ ᱵᱟᱵᱚᱱ ᱦᱩᱭ ᱫᱟᱲᱮᱭᱟᱜᱼᱟ ᱵᱟᱵᱚᱱ ᱞᱟᱹᱭ ᱫᱟᱲᱮᱭᱟᱜᱼᱟ ᱟᱪᱪᱷᱟ ᱟᱹᱰᱤ ᱟᱹᱰᱤ ᱥᱟᱨᱦᱟᱣ ᱢᱟᱺᱡᱷᱤ ᱵᱟᱵᱟ ᱟᱫᱚ ᱱᱤᱛᱚᱜ ᱫᱚ ᱦᱟᱸᱜ ᱚᱱᱟ ᱠᱟᱹᱢᱤ ᱠᱚᱦᱚᱸ ᱥᱟᱵ ᱦᱩᱭᱩᱜ ᱠᱟᱱ ᱜᱮᱭᱟ ᱦᱟᱸᱜ ᱠᱷᱟᱱ ᱟᱨ ᱥᱟᱶᱛᱮ ᱟᱯᱮ ᱠᱚᱦᱚᱸ ᱦᱳᱭ ᱟᱨ ᱟᱯᱮ ᱠᱚᱦᱚᱸ ᱜᱚᱲᱚ ᱥᱚᱯᱚᱦᱚᱫ ᱠᱟᱹᱡ ᱫᱚᱨᱠᱟᱨᱚᱜ ᱠᱟᱱ ᱛᱟᱦᱮᱱᱟ ᱚᱱᱟ ᱨᱮᱦᱚᱸ ᱜᱚᱲᱚ ᱜᱚᱯᱚᱲᱚ ᱛᱟᱦᱮᱱ ᱢᱟ ᱴᱷᱤᱠ ᱜᱮᱭᱟ ᱴᱷᱤᱠ ᱜᱮᱭᱟ ᱢᱟ